ᱯᱚᱥᱪᱷᱤᱢ ᱵᱚᱨᱫᱷᱚᱢᱟᱱ ᱦᱚᱱᱚᱛ ᱨᱮ ᱨᱤᱦᱤᱴ ᱚᱲᱟᱜ ᱨᱮᱭᱟᱜ ᱵᱤᱠᱚᱞᱯᱚ ᱵᱮᱵᱚᱥᱛᱷᱟ ᱫᱚ ᱢᱮᱱᱟᱜ ᱜᱮᱭᱟ ᱮᱸᱜᱻ ᱡᱟᱦᱟᱸ ᱫᱚ ᱦᱳᱴᱮᱞ ᱨᱮᱥᱴᱩᱨᱮᱱᱴ ᱞᱚᱡᱽ ᱟᱨ ᱵᱷᱟᱲᱟ ᱚᱲᱟᱜ ᱠᱚᱦᱚᱸ ᱢᱮᱱᱟᱜ ᱜᱮᱭᱟ ᱟᱨ ᱞᱟᱹᱴᱩ ᱞᱟᱹᱴᱩ ᱦᱳᱴᱮᱞ ᱠᱚᱨᱮ ᱫᱚ ᱱᱟᱯᱟᱭ ᱵᱮᱵᱚᱥᱛᱷᱟ ᱛᱟᱦᱮᱸᱱᱟ ᱵᱤᱡᱽᱞᱤ ᱨᱮᱭᱟᱜ ᱫᱟᱜ ᱨᱮᱭᱟᱜ ᱮᱢᱚᱱ ᱠᱤ ᱡᱚᱢ ᱧᱩ ᱨᱮᱭᱟᱜ ᱵᱮᱵᱚᱥᱛᱷᱟ ᱦᱚᱸ ᱛᱟᱦᱮᱸᱱᱟ ᱟᱨ ᱵᱷᱟᱲᱟ ᱚᱲᱟᱜ ᱨᱮᱭᱟᱜ ᱦᱚᱸ ᱵᱟᱛᱷᱨᱩᱢ ᱟᱨ ᱵᱤᱡᱽᱞᱤ ᱛᱟᱦᱮᱱ ᱜᱮᱭᱟ ᱮᱥᱤ ᱠᱚᱫᱚ ᱵᱟᱝ ᱛᱟᱦᱮᱸᱱᱟ ᱟᱨ ᱡᱟᱦᱟᱸ ᱡᱟᱦᱟᱸ ᱦᱳᱴᱮᱞ ᱨᱮ ᱮᱥᱤ ᱠᱚ ᱛᱟᱦᱮᱸᱱᱟ ᱚᱱᱟ ᱦᱳᱴᱮᱞ ᱨᱮᱭᱟᱜ ᱚᱱᱟ ᱦᱳᱴᱮᱞ ᱨᱮᱭᱟᱜ ᱵᱷᱟᱲᱟ ᱫᱚ ᱦᱩᱭᱩᱜ ᱠᱟᱱᱟ ᱛᱤᱱ ᱛᱷᱮᱠᱮ ᱪᱟᱨ ᱦᱟᱡᱟᱨ ᱴᱟᱠᱟ ᱟᱨ ᱡᱟᱦᱟᱸ ᱨᱮ ᱪᱮᱫ ᱦᱚᱸ ᱵᱟᱝ ᱛᱟᱦᱮᱸᱱᱟ ᱮᱥᱤ ᱠᱚ ᱮᱥᱤ ᱵᱟᱝ ᱛᱟᱦᱮᱸᱱᱟ ᱚᱱᱟ ᱨᱮᱱᱟᱜ ᱫᱚ ᱦᱩᱭᱩᱜ ᱠᱟᱱᱟ ᱦᱟᱡᱟᱨ ᱴᱟᱠᱟ ᱯᱟᱥᱥᱳ ᱴᱟᱠᱟ ᱛᱮᱜᱮᱢ ᱧᱟᱢᱟ ᱟᱨ ᱡᱟᱦᱟᱸᱭ ᱵᱟᱦᱨᱮ ᱫᱤᱥᱚᱢ ᱨᱮᱱ ᱦᱚᱲ ᱠᱟᱱᱟ ᱠᱚ ᱩᱱᱠᱩ ᱱᱚᱰᱮ ᱯᱚᱥᱪᱷᱤᱢ ᱵᱚᱨᱫᱷᱚᱢᱟᱱ ᱨᱮᱠᱚ ᱦᱮᱡ ᱞᱮᱱᱠᱷᱟᱱ ᱵᱷᱟᱲᱟ ᱚᱲᱟᱜ ᱨᱮ ᱛᱟᱦᱮᱸ ᱠᱟᱛᱮᱫ ᱜᱮ ᱠᱟᱹᱢᱤᱭᱟᱠᱚ